ᱦᱮᱞᱳ ᱦᱮᱞᱳ ᱚ ᱢᱮᱱᱫᱟᱹᱧ ᱪᱮᱫ ᱱᱚᱣᱟ ᱥᱳᱱᱟᱨ ᱫᱚᱠᱟᱱ ᱠᱟᱱᱟ ᱚᱻ ᱥᱳᱱᱟᱨ ᱫᱚᱠᱟᱱ ᱤᱧᱢᱟ ᱤᱭᱟᱹ ᱞᱟᱜᱟᱣᱤᱧ ᱛᱮᱪᱚ ᱥᱳᱱᱟ ᱫᱚ ᱪᱮᱫ ᱮᱢ ᱟᱹᱠᱷᱨᱤᱧᱮᱫᱟ ᱦᱮᱸ ᱟᱨ ᱤᱭᱟᱹ ᱨᱩᱯᱟᱹ ᱨᱩᱯᱟᱹ ᱚᱻ ᱥᱟᱲᱮ ᱪᱷᱚ ᱥᱚ ᱤᱧ ᱡᱮ ᱚᱱᱟ ᱥᱳᱱᱟ ᱞᱟᱜᱟᱣ ᱟᱹᱧ ᱠᱮ ᱵᱮᱱᱟᱣ ᱦᱚᱪᱚ ᱠᱮᱭᱟᱹᱧ ᱚᱱᱟ ᱞᱩᱛᱩ ᱨᱮᱭᱟᱜ ᱤᱧ ᱵᱮᱱᱟᱣ ᱦᱚᱪᱚ ᱠᱮᱭᱟ ᱟᱨ ᱢᱟᱞᱟ ᱟᱨ ᱚᱱᱟ ᱪᱟᱹᱫᱤ ᱨᱮᱭᱟᱜ ᱚᱱᱮ ᱠᱚ ᱞᱟᱜᱟᱣ ᱥᱤᱛᱟᱹᱯᱟᱹᱴᱤ ᱚᱱᱟᱧ ᱢᱮᱱᱮᱫ ᱠᱟᱱ ᱛᱟᱦᱮᱱᱟ ᱚᱱᱟ ᱨᱮᱭᱟᱜ ᱤᱧ ᱵᱮᱱᱟᱣ ᱦᱚᱪᱚ ᱠᱮᱭᱟ ᱟᱨ ᱥᱳᱱᱟ ᱚᱱᱟᱫᱚ ᱫᱩᱭ ᱵᱷᱚᱨᱤ ᱛᱤᱱ ᱵᱷᱚᱨᱤᱜᱟᱱ ᱟᱨ ᱚᱱᱟ ᱰᱟᱸᱰᱟ ᱨᱮᱠᱚ ᱛᱚᱞ ᱚᱱᱟ ᱵᱤᱪᱷᱟ ᱠᱚ ᱢᱮᱛᱟᱣᱟᱜᱼᱟ ᱚᱱᱟ ᱦᱟᱨ ᱦᱟᱨᱟ ᱚᱱᱟᱧ ᱵᱮᱱᱟᱣ ᱦᱚᱪᱚ ᱠᱮᱭᱟ ᱚᱻ ᱫᱟᱢ ᱫᱚ ᱵᱟᱹᱲᱛᱤ ᱧᱚᱜ ᱟᱫᱚ ᱦᱮᱸ ᱵᱷᱚᱨᱤ ᱨᱮ ᱛᱤᱱᱥᱚ ᱴᱟᱠᱟ ᱟᱫᱚ ᱧᱮᱞ ᱧᱮᱞ ᱦᱚᱲᱟᱜ ᱟᱫ ᱩᱱᱟᱹᱜ ᱰᱷᱮᱨ ᱫᱟᱢ ᱮᱢ ᱞᱟᱹᱭᱟ ᱟᱨ ᱤᱭᱟᱹ ᱫᱚ ᱨᱩᱯᱟᱹ ᱫᱚ ᱪᱮᱫ ᱞᱮᱠᱟᱢ ᱞᱟᱹᱭ ᱠᱮᱫᱟ ᱨᱩᱯᱟᱹ ᱨᱩᱯᱟᱹ ᱥᱟᱲᱮ ᱪᱷᱚ ᱥᱚ ᱟᱫᱚ ᱦᱤᱨᱯᱤᱱ ᱵᱮᱱᱟᱣ ᱦᱚᱪᱚᱧ ᱢᱮᱱᱮᱫ ᱠᱟᱱ ᱦᱤᱨᱯᱤᱱ ᱦᱤᱨᱯᱤᱱ ᱤᱧ ᱵᱮᱱᱟᱣ ᱦᱚᱪᱚᱭᱟ ᱵᱟᱨᱚ ᱵᱷᱚᱨᱤ ᱨᱮᱭᱟᱜ ᱚᱱᱟ ᱢᱟᱨᱟᱜ ᱠᱚ ᱛᱟᱦᱮᱱ ᱥᱤᱛᱟᱹᱯᱟᱹᱴᱤ ᱛᱟᱦᱮᱱ ᱚᱱᱠᱟᱱᱟᱜ ᱟᱨ ᱤᱭᱟᱹ ᱚᱱᱟ ᱥᱩᱞᱟᱹᱠ ᱦᱤᱨᱯᱤᱱ ᱮᱢ ᱵᱩᱡᱷᱟᱹᱣ ᱮᱫᱟᱥᱮ ᱵᱟᱝ ᱥᱩᱞᱟᱹᱠ ᱥᱩᱫ ᱨᱮᱠᱚ ᱞᱟᱜᱟᱣ ᱦᱮᱸ ᱟᱨ ᱤᱭᱟᱹ ᱦᱮᱸ ᱟᱨ ᱚᱱᱮ ᱤᱭᱟᱹ ᱥᱩᱯᱩ ᱨᱮ ᱵᱟᱠᱚ ᱦᱚᱨᱚᱜᱟ ᱤᱭᱟᱹ ᱠᱷᱟᱜᱟ ᱠᱷᱟᱜᱟ ᱵᱟᱹᱡᱩ ᱦᱮᱸ ᱚᱱᱟ ᱵᱟᱹᱡᱩᱧ ᱵᱮᱱᱟᱣ ᱦᱚᱪᱚᱭᱟ ᱢᱤᱫᱴᱮᱱ ᱟᱨ ᱤᱭᱟᱹ ᱪᱩᱲᱤ ᱨᱩᱯᱟᱹ ᱪᱩᱲᱤ ᱟᱨ ᱨᱩᱯᱟᱹ ᱪᱤᱲᱤᱧ ᱵᱮᱱᱟᱣ ᱦᱚᱪᱚᱭᱟ ᱨᱩᱯᱟ ᱪᱩᱲᱤ ᱟᱨ ᱤᱭᱟᱹ ᱚᱱᱟ ᱥᱳᱱᱟ ᱨᱮᱱᱟᱜ ᱢᱤᱫᱴᱮᱱ ᱢᱩᱫᱟᱹᱢ ᱤᱧ ᱵᱮᱱᱟᱣ ᱦᱚᱪᱚᱭᱟ ᱥᱳᱱᱟ ᱨᱮᱭᱟᱜ ᱢᱩᱫᱟᱹᱢ ᱟᱨ ᱞᱟᱹᱭᱟᱢ ᱠᱟᱹᱱᱟᱹᱧ ᱚᱱᱟ ᱠᱚᱫᱚ ᱡᱚᱛᱚᱢ ᱚᱞᱟ ᱪᱮᱫ ᱠᱚ ᱪᱮᱫ ᱠᱚᱧ ᱞᱟᱹᱭ ᱟᱢ ᱠᱟᱱᱟ ᱟᱨ ᱤᱧ ᱪᱟᱞᱟᱜᱼᱟ ᱱᱟᱦᱟᱜ ᱟᱨᱤᱧ ᱧᱮᱞᱟ ᱱᱟᱦᱟᱜ ᱟᱨ ᱠᱟᱴᱟ ᱨᱮᱭᱟᱜ ᱛᱚᱲᱟ ᱵᱮᱱᱟᱣᱤᱧᱟᱹ ᱛᱚᱲᱟ ᱟᱨ ᱯᱩᱴᱠᱤ ᱯᱩᱴᱠᱤ ᱦᱮᱸ ᱵᱟᱯᱞᱟ ᱢᱟ ᱟᱹᱰᱤ ᱫᱤᱱ ᱢᱟ ᱵᱟᱹᱱᱩᱜ ᱱᱚᱜᱼᱚᱭ ᱤᱭᱟᱹ ᱯᱮᱦᱚᱲ ᱞᱮᱠᱷᱟ ᱛᱮᱢᱟ ᱡᱟᱹᱱᱤᱡ ᱚᱱᱟ ᱤᱭᱟᱹ ᱜᱟᱱ ᱢᱮᱱᱟᱜᱼᱟ ᱢᱟᱱᱮ ᱚᱱᱠᱟ ᱤᱭᱟᱹ ᱜᱮᱞᱵᱟᱨ ᱫᱤᱱ ᱜᱟᱱ ᱢᱮᱱᱟᱜᱼᱟ ᱟᱫᱚ ᱚᱱᱟ ᱛᱮᱠᱤ ᱥᱟᱹᱛᱚᱜᱼᱟ ᱥᱮ ᱵᱟᱝ ᱥᱟᱹᱛᱚᱜᱼᱟ ᱦᱮᱸ ᱦᱮᱸ ᱚᱱᱟᱜᱮ ᱚᱱᱟᱜᱤᱧ ᱢᱮᱱ ᱮᱫᱟ ᱟᱨ ᱟᱪᱪᱷᱟ ᱚᱱᱟ ᱦᱚᱴᱚᱜ ᱨᱮᱱᱟᱜ ᱥᱳᱱᱟ ᱵᱟᱫ ᱠᱟᱛᱮᱫ ᱚᱱᱟ ᱨᱩᱯᱟᱹ ᱨᱮᱭᱟᱜ ᱚᱱᱟ ᱪᱷᱟᱯ ᱢᱟᱞᱟ ᱧᱟᱢ ᱠᱚᱜᱼᱟ ᱚᱥᱟᱨ ᱧᱚᱜ ᱚᱻ ᱚᱰᱟᱨ ᱠᱟᱛᱮᱫ ᱚ ᱛᱚᱵᱮ ᱤᱧ ᱢᱟᱞᱟ ᱵᱟᱨᱭᱟᱢ ᱵᱮᱱᱟᱣ ᱤᱧᱟᱹ ᱥᱳᱱᱟ ᱨᱮᱭᱟᱜ ᱢᱤᱫᱴᱮᱱ ᱫᱩ ᱵᱷᱚᱨᱤ ᱚᱡᱳᱱ ᱨᱮᱭᱟᱜ ᱢᱟᱞᱟᱢ ᱵᱮᱱᱟᱣ ᱤᱧᱟᱹ ᱟᱨ ᱢᱤᱫᱴᱮᱱ ᱜᱟᱯᱟ ᱟᱹᱭᱩᱵ ᱵᱮᱲᱟ ᱦᱮᱸ ᱟᱨ